ᱡᱚᱦᱟᱨ ᱡᱚᱦᱟᱨ ᱢᱟᱪᱮᱫ ᱜᱚᱠᱢᱮ ᱟᱹᱞᱤᱧ ᱱᱚᱣᱟ ᱢᱚᱱᱳᱦᱟᱨᱤ ᱯᱟᱹᱴᱷᱩᱣᱟᱹᱞᱤᱧ ᱞᱟᱹᱭᱮᱫᱼᱟ ᱟᱪᱪᱷᱟ ᱟᱵᱚ ᱱᱚᱣᱟ ᱯᱩᱨᱵᱤ ᱥᱤᱝᱵᱷᱩᱢ ᱨᱮ ᱚᱱᱠᱟᱱ ᱧᱮᱞᱡᱚᱝ ᱞᱮᱠᱟᱱ ᱡᱟᱭᱜᱟ ᱠᱚ ᱚᱠᱟᱠᱚ ᱨᱮ ᱢᱮᱱᱟᱜᱼᱟ

ᱚᱻ ᱦᱚᱸ ᱟᱪᱪᱷᱟ ᱟᱨ ᱚᱱᱟ ᱜᱷᱟᱴᱥᱤᱞᱟᱹ ᱵᱩᱨᱩᱰᱤ ᱰᱮᱢ ᱨᱮᱫᱚ ᱚᱱᱠᱟᱱᱟᱜ ᱧᱮᱞᱡᱚᱝ ᱞᱮᱠᱟᱱᱟᱜ ᱫᱚ ᱪᱮᱫ ᱤᱭᱟᱹ ᱠᱟᱱᱟ ᱚᱸᱰᱮ ᱫᱚᱦᱟᱸᱜ ᱚᱻ ᱦᱚᱸ ᱥᱟᱡᱟᱣ ᱜᱩᱴᱤ ᱠᱚ ᱢᱮᱱᱟᱜᱼᱟ ᱥᱮ ᱪᱮᱫ ᱚᱸᱰᱮ ᱫᱚ ᱚᱱᱠᱟ ᱚᱻ ᱦᱚᱸ ᱚᱱᱟᱫᱚ ᱚᱻ ᱚᱱᱫᱮ ᱫᱚ ᱫᱟᱜ ᱫᱚ ᱟᱹᱰᱤ ᱰᱷᱮᱨ ᱛᱟᱦᱮᱱᱟ ᱥᱮ ᱪᱮᱫ ᱚᱸᱰᱮ ᱫᱚ ᱦᱳᱭ ᱦᱳᱭ ᱵᱩᱨᱩ ᱛᱟᱞᱟᱨᱮ ᱢᱮᱱᱟᱜᱼᱟ ᱥᱮ ᱮᱭᱥᱮ ᱱᱚᱣᱟ ᱤᱭᱟᱹ ᱨᱮᱜᱮ ᱯᱷᱟᱠᱟ ᱤᱭᱟᱹ ᱨᱮᱜᱮ ᱢᱮᱱᱟᱜᱼᱟ ᱰᱮᱢ ᱫᱚ ᱚᱻ ᱵᱩᱨᱩ ᱨᱮᱭᱟᱜ ᱪᱮᱫ ᱦᱟᱱᱟᱫᱷᱟᱨᱮ ᱱᱷᱟᱣᱟ ᱫᱷᱟᱨᱮ ᱵᱟᱱᱟᱨ ᱫᱷᱟᱨᱮ ᱵᱩᱨᱩ ᱢᱮᱱᱟᱜᱼᱟ ᱚᱻ ᱧᱮᱞᱡᱚᱝ ᱞᱮᱠᱟᱱᱟᱜᱫᱚ ᱟᱹᱰᱤ ᱵᱮᱥ ᱡᱟᱜᱟ ᱠᱟᱱᱟ ᱦᱮᱸ ᱥᱮ ᱦᱳᱭ ᱜᱚᱢᱠᱮ ᱡᱟᱦᱟᱸ ᱛᱤᱥ ᱚᱱᱠᱟ ᱡᱩᱫᱤ ᱪᱟᱞᱟᱜ ᱦᱩᱭᱩᱜ ᱠᱷᱟᱱ ᱚᱱᱛᱮ ᱚᱱᱠᱟ ᱫᱟᱬᱟᱱᱟᱠᱚ ᱚᱱᱠᱟ ᱧᱮᱞᱡᱚᱝ ᱞᱮᱠᱟᱱ ᱡᱟᱜᱟᱠᱚ ᱚᱱᱟᱜᱮᱞᱤᱧ ᱠᱷᱚᱵᱚᱨᱞᱤᱧ ᱦᱟᱛᱟᱣᱮᱫ ᱛᱮᱦᱮᱱᱟ ᱦᱮᱸ ᱦᱮᱸ ᱴᱷᱤᱠ ᱜᱮᱭᱟ ᱛᱚᱵᱮ ᱴᱷᱤᱠ ᱴᱷᱤᱠ ᱜᱚᱢᱠᱮ ᱢᱟᱪᱮᱫ